ᱤᱧ ᱚᱲᱤᱥᱥᱟ ᱠᱷᱚᱱᱟᱜ ᱤᱧ ᱢᱮᱱᱮᱫᱼᱟ ᱥᱚᱨᱚᱥᱚᱛᱛᱤ ᱢᱩᱨᱢᱩ ᱥᱩᱥᱟᱹᱨᱤᱭᱟᱹ ᱦᱳᱭ ᱟᱯᱮ ᱡᱷᱟᱲᱠᱷᱚᱸᱰ ᱨᱮ ᱪᱮᱫ ᱠᱚᱯᱮ ᱪᱟᱥᱟ ᱚᱱᱠᱟ

ᱟᱪᱪᱷᱟ

ᱦᱳᱭ ᱟᱞᱟᱜ ᱟᱞᱟᱜ ᱥᱤᱡᱮᱱ ᱨᱮ ᱦᱳᱭ ᱢᱤᱫ ᱥᱤᱡᱮᱱ ᱨᱮᱫᱚ ᱵᱟᱝ ᱵᱟᱭ ᱜᱟᱱᱚᱜᱼᱟ ᱦᱳᱭ ᱦᱳᱭ ᱦᱳᱭ ᱟᱥᱟᱲ ᱟᱪᱪᱷᱟ ᱦᱳᱭ ᱦᱮᱸ ᱦᱮᱸ ᱦᱳᱭᱛᱚ ᱴᱟᱭᱤᱢ ᱡᱟᱹᱱᱤᱡ ᱦᱳᱭ ᱦᱳᱭ ᱵᱟᱭ ᱦᱩᱭᱩᱜᱼᱟ ᱪᱮᱨᱦᱟ ᱦᱳᱭ

ᱦᱩᱭ ᱫᱚ ᱦᱩᱭᱩᱜ ᱟ ᱦᱳᱭ ᱦᱳᱭ ᱛᱚ ᱦᱳᱭ ᱚᱱᱟ ᱟᱡ ᱚᱠᱟᱨᱮ ᱞᱟᱥᱴᱤᱝ ᱮᱫᱟᱭ ᱚᱱᱟ ᱦᱤᱥᱟᱹᱵ ᱚᱱᱠᱟ ᱜᱮ

ᱦᱳᱭ ᱠᱟᱹᱡ ᱫᱟᱜ ᱛᱮᱜᱮ ᱯᱟᱨᱚᱢᱚᱜᱼᱟ ᱚᱱᱟᱫᱚ ᱟᱪᱪᱷᱟ ᱚ ᱦᱚᱸ ᱟᱪᱪᱷᱟ ᱦᱳᱭ ᱧᱟᱢ ᱠᱮᱫᱼᱟᱹᱞᱤᱧ ᱦᱳᱭ ᱴᱷᱤᱠ ᱜᱮᱭᱟ